ᱦᱮᱸ ᱦᱮᱞᱳ ᱦᱮᱸ ᱚᱠᱚᱭᱮᱢ ᱞᱟᱹᱭ ᱮᱫᱟ ᱦᱮᱸ ᱦᱮᱸ ᱢᱳᱵᱟᱭᱤᱞ ᱫᱚᱠᱟᱱ ᱨᱮᱜᱮ ᱞᱟᱜᱟᱣᱟᱠᱟᱱᱟ ᱫᱚᱠᱟᱱ ᱢᱟᱞᱤᱠ ᱠᱟᱱ ᱜᱤᱭᱟᱹᱧ ᱤᱧᱟᱹᱜ ᱧᱩᱛᱩᱢ ᱫᱚ ᱩᱠᱤᱞ ᱢᱩᱨᱢᱩ ᱪᱮᱫ ᱮᱢ ᱞᱟᱹᱭ ᱞᱟᱹᱜᱤᱫᱚᱜ ᱠᱟᱱᱟ ᱢᱟ ᱞᱟᱹᱭ ᱢᱮ ᱤᱧ ᱛᱚ ᱤᱧ ᱴᱷᱮᱱ ᱛᱚ ᱟᱭᱢᱟ ᱞᱮᱠᱟᱱᱟᱜ ᱢᱳᱵᱟᱭᱤᱞ ᱢᱮᱱᱟᱜᱼᱟ ᱡᱮᱢᱚᱱ ᱵᱷᱤᱵᱳ ᱢᱮᱱᱟᱜᱼᱟ ᱨᱤᱭᱮᱞᱢᱤ ᱢᱮᱱᱟᱜᱼᱟ ᱨᱮᱰᱢᱤ ᱢᱮᱱᱟᱜᱼᱟ ᱚᱯᱳ ᱢᱮᱱᱟᱜᱼᱟ ᱦᱮᱸ ᱵᱤᱵᱷᱤᱱᱱᱚ ᱨᱚᱠᱚᱢᱟᱜ ᱱᱚᱣᱟ ᱫᱚᱠᱟᱱ ᱨᱮ ᱤᱧ ᱫᱚᱦᱚ ᱟᱠᱟᱫᱟ ᱡᱟᱦᱟᱸᱞᱮᱠᱟᱱᱟᱜ ᱢᱳᱵᱟᱭᱤᱞ ᱜᱮᱢ ᱦᱟᱛᱟᱣᱟ ᱚᱱᱠᱟᱱᱟᱜ ᱜᱮ ᱧᱟᱯᱟᱢᱟ ᱟᱢᱟᱜ ᱩᱯᱚᱨ ᱨᱮᱜᱮ ᱦᱮᱡ ᱠᱟᱛᱮᱫ ᱮᱢ ᱧᱮᱞ ᱤᱫᱤ ᱫᱟᱲᱮᱭᱟᱜᱼᱟ ᱱᱚᱝᱠᱟᱱᱟᱜ ᱢᱳᱵᱟᱭᱤᱞ ᱫᱚ ᱟᱫᱚ ᱪᱮᱫ ᱞᱮᱠᱟᱱᱟᱜ ᱮᱢ ᱦᱟᱛᱟᱣᱟ ᱱᱚᱝᱠᱟᱱᱟᱜ ᱥᱠᱨᱤᱱ ᱴᱟᱪᱮᱢ ᱦᱟᱛᱟᱣᱟ ᱥᱮ ᱱᱚᱣᱟ ᱠᱤᱯᱮᱴ ᱪᱮᱫᱞᱮᱠᱟᱱᱟᱜ ᱢᱳᱵᱟᱭᱤᱞ ᱮᱢ ᱦᱟᱛᱟᱣᱟ ᱞᱟᱹᱭ ᱢᱮ ᱦᱮᱸ ᱥᱠᱨᱤᱢ ᱴᱟᱪ ᱫᱚ ᱫᱚᱥ ᱦᱟᱡᱟᱨ ᱮᱜᱟᱨ ᱦᱟᱡᱟᱨ ᱱᱤᱝᱠᱟᱹᱱᱟᱜ ᱢᱮᱱᱟᱜ ᱟᱠᱟᱫᱟ ᱫᱚᱥ ᱦᱟᱡᱟᱨ ᱢᱮᱫᱽᱫᱷᱮ ᱨᱮᱫᱚ ᱧᱟᱢᱟ ᱵᱷᱤᱵᱳᱢ ᱧᱟᱢᱟ ᱮᱭ ᱨᱤᱭᱮᱞᱢᱤ ᱨᱮᱰᱢᱤ ᱦᱮᱸ ᱱᱤᱭᱟᱹ ᱠᱚ ᱢᱳᱵᱟᱭᱤᱞ ᱮᱢ ᱧᱟᱢᱟ ᱰᱤᱥᱠᱟᱣᱩᱱᱴ ᱦᱚᱸ ᱛᱟᱦᱮᱱᱟ ᱛᱚᱵᱮ ᱱᱚᱣᱟ ᱫᱚ ᱢᱤᱫᱴᱤᱱ ᱥᱤᱡᱤᱱ ᱨᱮᱱᱟᱜ ᱢᱤᱫᱴᱤᱱ ᱵᱟᱡᱟᱨ ᱨᱮᱱᱟᱜ ᱚᱠᱟᱞᱮᱠᱟ ᱥᱚᱦᱚᱨ ᱥᱮᱱ ᱛᱟᱦᱮᱱᱟ ᱚᱱᱟ ᱞᱮᱠᱟᱜᱮ ᱱᱚᱰᱮ ᱤᱧ ᱴᱷᱮᱱ ᱦᱚᱸ ᱰᱤᱥᱠᱟᱣᱩᱱᱴ ᱫᱚ ᱛᱟᱦᱮᱱᱟ ᱦᱳᱭᱛᱚ ᱚᱱᱟ ᱥᱤᱡᱤᱱ ᱨᱮ ᱦᱳᱭ ᱦᱳᱭ ᱢᱤᱫᱴᱤᱱ ᱦᱳᱭᱛᱳ ᱡᱟᱦᱟᱸ ᱫᱚ ᱧᱮᱞᱚᱜ ᱠᱟᱱᱟ ᱡᱮ ᱦᱚᱭᱛᱳ ᱫᱩᱨᱜᱟᱹ ᱯᱩᱡᱟᱹ ᱦᱮᱸ ᱱᱚᱜᱼᱚ ᱱᱚᱣᱟ ᱠᱚ ᱥᱚᱢᱚᱭ ᱨᱮ ᱡᱩᱫᱤ ᱦᱟᱛᱟᱣ ᱞᱮᱠᱷᱟᱱ ᱫᱚ ᱫᱚᱥ ᱦᱟᱡᱟᱨ ᱨᱮᱱᱟᱜ ᱱᱚ ᱦᱟᱟᱨ ᱛᱮᱜᱮ ᱱᱚᱣᱟ ᱠᱚ ᱢᱳᱵᱟᱭᱤᱞ ᱧᱟᱢ ᱫᱟᱲᱮᱭᱟᱜᱼᱟ ᱦᱮᱸ ᱦᱮ ᱸ ᱟᱹᱰᱤ ᱟᱹᱰᱤ ᱥᱟᱨᱦᱟᱣ ᱡᱳᱜᱟᱡᱳᱜᱽ ᱢᱮ ᱦᱮᱡ ᱠᱟᱛᱮᱫ ᱮᱢ ᱧᱮᱞ ᱫᱟᱲᱮᱭᱟᱜᱼᱟ ᱟᱹᱰᱤ ᱟᱹᱰᱤ ᱥᱟᱨᱦᱟᱣ ᱦᱮᱸ